ᱜᱷᱟᱨᱚᱸᱡᱽ ᱨᱮ ᱢᱤᱫ ᱛᱤᱨᱞᱟᱹ ᱟᱨ ᱠᱚᱲᱟ ᱠᱚᱣᱟᱜ ᱮᱱᱮᱢ ᱫᱚ ᱱᱚᱣᱟ ᱠᱟᱱᱟ ᱡᱮ ᱛᱮᱦᱮᱧ ᱡᱚᱠᱷᱚᱱ ᱜᱮ ᱱᱚᱣᱟ ᱫᱷᱟᱹᱨᱛᱤ ᱯᱩᱨᱤ ᱨᱮ ᱢᱟᱱᱚᱣᱟ ᱵᱚ ᱥᱤᱨᱡᱟᱹᱣ ᱮᱱᱟ ᱮᱛᱚᱦᱚᱵ ᱠᱷᱚᱱ ᱜᱮ ᱱᱚᱣᱟ ᱫᱚ ᱡᱟᱠ ᱵᱚᱸᱜᱟ ᱵᱳᱨᱳ ᱠᱚ ᱟᱨ ᱢᱤᱫ ᱠᱚᱲᱟ ᱢᱤᱫ ᱠᱩᱲᱤ ᱟᱛᱮᱫ ᱜᱮ ᱱᱚᱣᱟ ᱫᱷᱟᱹᱨᱛᱤ ᱫᱤᱥᱚᱢ ᱨᱮ ᱥᱤᱨᱡᱚᱱ ᱫᱚ ᱛᱟᱦᱮᱸ ᱫᱟᱲᱮᱭᱟᱜᱼᱟ ᱱᱚᱣᱟ ᱠᱚ ᱩᱫᱽᱫᱮᱥᱥᱚ ᱤᱫᱤ ᱠᱟᱛᱮᱫ ᱜᱮ ᱢᱤᱫ ᱛᱤᱨᱞᱟᱹ ᱟᱨ ᱠᱚᱲᱟ ᱦᱚᱯᱚᱱ ᱫᱚ ᱱᱚᱰᱮ ᱡᱚᱲ ᱟᱠᱟᱫ ᱵᱚᱱᱟᱭ ᱟᱨ ᱱᱩᱠᱩ ᱡᱩᱫᱤ ᱵᱟᱝ ᱠᱚ ᱛᱟᱦᱮᱱᱟ ᱢᱤᱫ ᱠᱚᱲᱟ ᱢᱤᱫ ᱠᱩᱲᱤ ᱤᱱᱟᱹ ᱠᱷᱟᱱ ᱜᱷᱟᱨᱚᱸᱡᱽ ᱨᱮ ᱤᱱᱟᱹᱠᱷᱟᱱ ᱜᱷᱟᱨᱚᱸᱡᱽ ᱨᱮ ᱥᱤᱨᱡᱚᱱ ᱜᱮ ᱵᱟᱝ ᱦᱩᱭ ᱫᱟᱲᱮᱭᱟᱜᱼᱟ ᱪᱤᱠᱟᱹᱛᱮ ᱥᱤᱨᱡᱚᱱ ᱵᱟᱧᱪᱟᱣ ᱫᱚᱦᱚ ᱞᱟᱹᱜᱤᱫ ᱫᱚ ᱚᱲᱟᱜ ᱨᱮ ᱦᱚᱱ ᱦᱚᱯᱚᱱ ᱜᱤᱫᱟᱹᱨ ᱯᱤᱫᱟᱹᱨ ᱫᱚᱨᱠᱟᱨᱚᱜᱼᱟ ᱟᱨ ᱚᱱᱟ ᱫᱚ ᱢᱤᱫ ᱠᱚᱣᱟ ᱟᱨ ᱢᱤᱫ ᱠᱩᱲᱤ ᱟᱛᱮ ᱜᱮ ᱜᱟᱱᱚᱜᱼᱟ ᱟᱨ ᱵᱟᱝᱠᱷᱟᱱ ᱥᱤᱨᱡᱚᱱ ᱢᱩᱪᱟᱹᱫᱚᱜᱼᱟ ᱱᱚᱝᱠᱟ ᱞᱮᱠᱟ ᱛᱮᱜᱮ ᱥᱮᱫᱟᱭ ᱨᱮᱜᱮ ᱱᱚᱣᱟ ᱫᱚ ᱵᱚᱸᱜᱟ ᱵᱳᱨᱳ ᱠᱚᱠᱚ ᱥᱤᱨᱡᱟᱹᱣ ᱟᱠᱟᱫ ᱵᱚᱱᱟ ᱡᱮ ᱟᱨ ᱠᱟᱹᱢᱤ ᱠᱚ ᱦᱚᱸ ᱚᱱᱠᱟᱜᱮ ᱚᱲᱟᱜ ᱜᱷᱟᱨᱚᱸᱡᱽ ᱨᱮᱱᱟᱜ ᱦᱟᱹᱴᱤᱧ ᱡᱮ ᱠᱚᱲᱟ ᱦᱚᱯᱚᱱ ᱠᱚᱫᱚ ᱯᱟᱹᱦᱤᱞ ᱠᱚᱮ ᱠᱷᱚᱱ ᱜᱮ ᱱᱚᱜᱼᱚᱸᱭ ᱪᱟᱥ ᱟᱵᱟᱫ ᱡᱚᱠᱷᱚᱱ ᱵᱚᱱ ᱮᱦᱚᱵ ᱠᱮᱜᱼᱟ ᱠᱚᱲᱟ ᱦᱚᱯᱚᱱ ᱫᱚ ᱥᱤᱭᱟᱵᱚᱱ ᱠᱟᱨᱦᱟᱭᱟᱵᱚᱱ ᱟᱨ ᱠᱩᱲᱤ ᱦᱚᱯᱚᱱ ᱠᱚᱫᱚ ᱚᱲᱟᱜ ᱨᱮᱱᱟᱜ ᱡᱚᱜ ᱨᱟᱪᱟ ᱫᱟᱜ ᱫᱟᱠᱟ ᱮᱢᱟᱱ ᱛᱮᱭᱟᱜ ᱱᱩᱠᱩ ᱫᱚ ᱚᱲᱟᱜ ᱨᱮᱱᱟᱜ ᱠᱚ ᱠᱟᱹᱢᱤᱭᱟ ᱠᱚ ᱚᱱᱠᱟ ᱫᱚ ᱵᱟᱦᱨᱮ ᱨᱮ ᱦᱚᱸ ᱠᱚ ᱜᱚᱲᱚ ᱟᱵᱚᱱ ᱜᱮᱭᱟ ᱛᱚᱵᱮ ᱮᱱ ᱦᱚᱸ ᱠᱤᱪᱷᱩ ᱜᱟᱱ ᱱᱚᱝᱠᱟ ᱢᱮᱱᱟᱜᱼᱟ ᱡᱟᱦᱟᱸ ᱡᱮ ᱠᱩᱲᱤ ᱦᱚᱯᱚᱱ ᱫᱚ ᱵᱟᱝ ᱠᱚ ᱜᱚᱲᱚ ᱫᱟᱲᱮᱭᱟᱵᱚᱱᱟ ᱡᱮᱢᱚᱱ ᱚᱲᱟᱜ ᱨᱮᱱᱟᱜ ᱠᱟᱹᱢᱤ ᱡᱮᱢᱚᱱ ᱯᱟᱹᱦᱤᱞ ᱢᱟᱱᱮ ᱵᱩᱥᱩᱵ ᱚᱲᱟᱜ ᱠᱚᱨᱮᱜ ᱵᱩᱥᱩᱵ ᱛᱮᱵᱚᱱ ᱫᱟᱞᱚᱵᱟ ᱢᱮᱱᱠᱷᱟᱱ ᱠᱩᱲᱤ ᱦᱚᱯᱚᱱ ᱫᱚ ᱱᱟᱦᱟᱜ ᱚᱲᱟᱜ ᱫᱚ ᱵᱟᱭ ᱫᱟᱞᱚᱵ ᱫᱟᱲᱮᱭᱟᱜᱼᱟ ᱚᱱᱟ ᱠᱚᱫᱚ ᱱᱤᱥᱮᱫ ᱜᱮᱭᱟ ᱩᱱᱠᱩ ᱞᱟᱹᱜᱤᱫ ᱥᱮᱱ ᱛᱮᱫᱚ ᱟᱫᱚ ᱚᱱᱠᱟ ᱜᱮ ᱥᱮᱫᱟᱭ ᱠᱷᱚᱱ ᱜᱮ ᱠᱟᱹᱢᱤ ᱠᱚᱫᱚ ᱵᱚᱱ ᱦᱟᱹᱴᱤᱧ ᱠᱟᱣᱱᱟ ᱛᱤᱨᱞᱟᱹ ᱠᱚ ᱦᱚᱯᱚᱱ ᱠᱚ ᱱᱤᱭᱟᱹ ᱠᱚ ᱠᱚ ᱠᱟᱹᱢᱤᱭᱟ ᱟᱨ ᱟᱵᱚ ᱠᱚᱲᱟ ᱦᱚᱯᱚᱱ ᱠᱚ ᱱᱤᱭᱟᱹ ᱠᱚᱵᱚᱱ ᱠᱟᱹᱢᱤᱭᱟ ᱟᱨ ᱱᱚᱝᱠᱟ ᱠᱟᱛᱮᱫ ᱜᱮ ᱱᱚᱣᱟ ᱡᱟᱦᱟᱸ ᱥᱮᱫᱟᱭ ᱠᱷᱚᱱ ᱯᱟᱥᱱᱟᱣ ᱟᱠᱟᱱᱟ ᱠᱟᱹᱢᱤ ᱠᱚ ᱡᱟᱦᱟᱸ ᱞᱮᱠᱟ ᱠᱚ ᱦᱟᱹᱴᱤᱧ ᱟᱠᱟᱜᱼᱟ ᱚᱱᱟᱜᱮ ᱱᱤᱛ ᱫᱷᱟᱹᱵᱤᱡ ᱦᱚᱸ ᱱᱚᱜᱼᱚᱸᱭ ᱫᱤᱥᱚᱢ ᱨᱮ ᱱᱚᱜᱼᱚᱸᱭ ᱪᱟᱞᱟᱜ ᱠᱟᱱ ᱛᱟᱵᱚᱣᱟ ᱟᱨ ᱱᱚᱝᱠᱟ ᱠᱟᱛᱮᱫ ᱜᱮ ᱱᱚᱜᱼᱚᱸᱭ ᱢᱮᱱᱟᱜ ᱵᱚᱱᱟ